ᱦᱮᱸ ᱦᱮᱞᱳ ᱦᱮᱸ ᱜᱚᱢᱠᱮ ᱟᱹᱵᱤᱱ ᱛᱳᱣᱟ ᱵᱟᱞᱟ ᱵᱤᱱ ᱞᱟᱹᱭᱮᱜ ᱟᱥᱮ ᱚᱻ ᱟᱪᱪᱷᱟ ᱟᱹᱵᱤᱱ ᱚᱸᱰᱮ ᱛᱳᱣᱟ ᱠᱚ ᱪᱮᱫ ᱞᱮᱠᱟ ᱫᱟᱢ ᱠᱚ ᱚᱻ ᱟᱪᱪᱷᱟ ᱫᱟᱹᱜᱷᱤ ᱠᱚ ᱦᱚᱸ ᱵᱤᱱ ᱵᱮᱱᱟᱣ ᱟᱠᱟᱜᱼᱟ ᱚᱻ ᱟᱪᱪᱷᱟ ᱚᱱᱟ ᱠᱚᱫᱚ ᱮᱱᱠᱷᱟᱱ ᱪᱮᱫ ᱞᱮᱠᱟ ᱰᱮᱞᱤ ᱜᱮ ᱧᱟᱢᱚᱜᱼᱟ ᱥᱮ ᱡᱟᱦᱟᱸ ᱛᱤᱥ ᱠᱚᱨᱮ ᱚᱻ ᱛᱚ ᱮᱱᱠᱷᱟᱱ ᱯᱩᱭᱥᱟᱹ ᱠᱚᱫᱚ ᱪᱮᱫ ᱞᱮᱠᱟ ᱵᱤᱱ ᱦᱟᱛᱟᱣᱟ ᱚᱻ ᱵᱟᱨᱳ ᱥᱚ ᱴᱟᱠᱟ ᱠᱤᱞᱳ ᱮᱱᱠᱷᱟᱱ ᱮᱹᱠ ᱯᱚᱣᱟ ᱨᱮ ᱫᱚ ᱪᱮᱫᱠᱟ ᱯᱟᱲᱟᱜ ᱛᱟᱹᱵᱤᱱ ᱡᱩᱫᱤ ᱰᱮᱞᱤ ᱞᱤᱧ ᱟᱹᱜᱩᱭᱟ ᱮᱹᱠ ᱯᱚᱣᱟ ᱠᱟᱛᱮ ᱛᱳᱣᱟ ᱦᱮᱸ ᱚᱻ ᱦᱳᱭ ᱟᱫᱚ ᱟᱹᱞᱤᱧ ᱫᱚ ᱦᱩᱱᱟᱹᱝ ᱰᱮᱞᱤ ᱜᱮ ᱟᱹᱜᱩ ᱥᱟᱱᱟᱭᱮᱫ ᱞᱤᱧᱟᱹ ᱢᱟᱱᱮ ᱟᱹᱭᱩᱵ ᱵᱮᱲᱟ ᱦᱩᱱᱟᱹᱜ ᱞᱤᱧ ᱟᱹᱜᱩ ᱠᱮᱭᱟ ᱟᱹᱞᱤᱧ ᱫᱚ ᱛᱳᱣᱟ ᱜᱮ ᱦᱩᱱᱟᱹᱜ ᱮᱹᱠ ᱯᱟᱣᱟ ᱠᱟᱛᱮ ᱚᱻ ᱟᱫᱚ ᱦᱮᱸ ᱚᱱᱟ ᱜᱮ ᱦᱩᱱᱟᱹᱜ ᱞᱤᱧ ᱞᱟᱹᱭ ᱮᱜᱼᱟ ᱟᱫᱚ ᱫᱤᱱ ᱮᱱᱠᱷᱟᱱ ᱞᱤᱧ ᱟᱹᱜᱩᱭᱟ ᱟᱹᱵᱤᱱ ᱴᱷᱮᱡ ᱠᱷᱚᱡ ᱪᱟᱞᱟᱜ ᱟᱹᱞᱤᱧ ᱦᱮᱸ ᱟᱫᱚ ᱜᱷᱤ ᱫᱚ ᱚᱱᱟ ᱫᱟᱢ ᱠᱚᱜᱮ ᱞᱤᱧ ᱠᱩᱞᱤᱭᱮᱫ ᱵᱤᱱ ᱛᱟᱦᱮᱸ ᱚᱱᱟ ᱫᱚ ᱪᱮᱫ ᱞᱮᱠᱟ ᱟᱫᱚ ᱜᱷᱤ ᱫᱚ ᱱᱟᱦᱟᱜ ᱱᱤᱛᱚᱜ ᱵᱚᱨᱛᱚᱢᱟᱱ ᱵᱟᱝ ᱜᱮ ᱛᱚ ᱛᱳᱣᱟ ᱜᱮ ᱱᱟᱦᱟᱜ ᱦᱟᱛᱟᱣ ᱦᱩᱭᱩᱜᱼᱟ ᱵᱚᱨᱛᱚᱢᱟᱱ ᱫᱚ ᱦᱮᱸ ᱥᱮ ᱦᱳᱭ ᱟᱫᱚ ᱚᱱᱠᱟ ᱟᱹᱵᱤᱱᱟᱜ ᱤᱭᱟᱹ ᱯᱟᱹᱪᱩᱜ ᱡᱮ ᱟᱹᱞᱤᱧ ᱚᱲᱟᱜ ᱫᱷᱟᱹᱨᱤᱡ ᱦᱩᱱᱟᱹᱝ ᱵᱤᱱ ᱟᱹᱜᱩ ᱦᱚᱴᱚ ᱟᱹᱧᱟᱹ ᱦᱳᱭ ᱦᱳᱭ ᱟᱫᱚ ᱦᱩᱱᱟᱹᱝ ᱚᱱᱠᱟ ᱡᱩᱫᱤ ᱵᱤᱱ ᱫᱟᱲᱮᱭᱟᱜ ᱦᱩᱱᱟᱹᱝ ᱵᱮᱥ ᱫᱟᱲᱮᱜ ᱠᱷᱟᱱ ᱵᱤᱱ ᱚᱲᱟᱜ ᱦᱩᱱᱟᱹᱜ ᱵᱤᱱ ᱟᱹᱜᱩ ᱟᱹᱞᱤᱧᱟ ᱱᱚᱰᱮ ᱱᱚᱰᱮ ᱟᱞᱮ ᱱᱚᱰᱮ ᱥᱩᱨ ᱜᱮᱭᱟ ᱱᱚᱰᱮ ᱯᱚᱰᱟ ᱦᱳᱭ ᱦᱳᱭ ᱥᱮᱛᱟᱜ ᱵᱮᱲᱟ ᱫᱚ ᱵᱟᱝᱟ ᱟᱹᱭᱩᱵ ᱵᱮᱲᱟ ᱦᱩᱱᱟᱹᱝ ᱟᱹᱞᱤᱧ ᱫᱚ ᱫᱚᱨᱠᱟᱨᱚᱜᱼᱟ ᱮᱹᱠ ᱯᱚᱣᱟ ᱠᱟᱛᱮ ᱡᱟᱹᱥᱛᱤ ᱫᱚ ᱵᱟᱝᱼᱟ ᱦᱮᱸ ᱦᱳᱭ ᱟᱫᱚ ᱦᱮᱸ ᱛᱚᱵᱮ ᱟᱹᱜᱩᱭ ᱵᱤᱱ ᱛᱚᱵᱮ ᱟᱨ ᱚᱱᱠᱟ ᱯᱩᱭᱥᱟᱹ ᱠᱚᱫᱚ ᱱᱟᱦᱟᱜ ᱢᱟᱱᱮ ᱟᱹᱞᱤᱧ ᱫᱚ ᱢᱟᱹᱦᱤᱱᱟᱹ ᱨᱮᱜᱮ ᱞᱤᱧ ᱯᱮᱭᱢᱮᱴ ᱟᱹᱵᱤᱱᱟ ᱦᱮᱸ ᱥᱮ ᱦᱚᱸ ᱴᱷᱤᱠ ᱜᱮᱭᱟ ᱤᱱᱟᱹ ᱠᱟᱛᱷᱟ ᱜᱮ